ᱠᱟᱹᱴᱤᱡ ᱩᱢᱮᱨ ᱨᱮ

ᱥᱤᱫᱟᱭ ᱨᱮ ᱤᱝᱨᱮᱡᱽ ᱠᱚ ᱟᱵᱚ ᱥᱟᱱᱛᱟᱲ ᱠᱚ ᱪᱮᱛᱟᱱ ᱨᱮ ᱟᱹᱰᱤ ᱠᱚ ᱱᱟᱦᱟᱪᱟᱨᱮᱫ ᱵᱚᱱ ᱛᱟᱦᱮᱱᱟ ᱟᱵᱚᱣᱟᱜ ᱡᱟᱭᱜᱟ ᱵᱚᱱ ᱨᱮᱡ ᱦᱚᱪᱚᱜ ᱠᱟᱱ ᱛᱟᱦᱮᱱᱟ ᱤᱝᱨᱮᱡᱽ ᱠᱚᱴᱷᱮᱱ

ᱚᱱᱟᱛᱮ ᱱᱤᱛᱦᱚᱸ ᱚᱱᱟ ᱦᱩᱞ ᱢᱟᱦᱟ ᱫᱚ ᱯᱟᱲᱦᱟᱣ ᱦᱩᱭᱩᱜ ᱠᱟᱱ ᱜᱮᱭᱟ ᱟᱨ ᱚᱱᱟ ᱦᱩᱞ ᱢᱟᱦᱟ ᱨᱮᱜᱮ ᱤᱧᱟᱹᱜ ᱢᱚᱱᱮ ᱫᱚᱭ ᱮᱥᱮᱨ ᱞᱮᱫ ᱛᱤᱧᱟᱹ